ᱡᱚᱦᱟᱨ ᱡᱚᱦᱟᱨ ᱦᱳᱭ ᱪᱮᱫᱵᱮᱱ ᱞᱟᱹᱭᱮᱫᱼᱟ ᱦᱳᱭ ᱦᱳᱭ ᱮᱠᱟᱞᱜᱮ ᱚᱠᱟᱨᱮᱵᱮᱱ ᱞᱟᱜᱟᱣᱟ ᱟᱫᱚ ᱟᱫᱚ ᱟᱨ ᱱᱮᱛᱟᱨ ᱢᱟ ᱟᱸᱡᱚᱢᱵᱮᱱ ᱥᱮ ᱱᱮᱛᱟᱨ ᱢᱟ ᱢᱟᱱᱮ ᱤᱱᱴᱨᱟᱱᱥ ᱠᱚᱦᱚᱸ ᱵᱮᱱ ᱯᱟᱲᱦᱟᱣ ᱟᱠᱟᱫᱟ ᱥᱮ ᱵᱟᱝ ᱵᱮᱠᱜᱨᱟᱣᱩᱱᱰ ᱟᱞᱟᱫᱟ ᱫᱚᱨᱠᱟᱨᱚᱜ ᱠᱟᱱᱫᱚ ᱟᱞᱟᱜ ᱟᱞᱟᱜᱠᱚ ᱠᱷᱚᱡᱚᱜᱼᱟ ᱚᱱᱟ ᱟᱭ ᱰᱤ ᱱᱟᱦᱟᱸᱜ ᱠᱚᱱᱵᱷᱟᱨᱥᱮᱱ ᱥᱮ ᱪᱮᱫ ᱵᱷᱮᱜᱟᱨ ᱨᱚᱠᱚᱢ ᱯᱷᱨᱮᱢᱜᱮ ᱡᱩᱫᱤ ᱟᱵᱮᱱ ᱟᱹᱰᱤ ᱟᱹᱰᱤ ᱨᱚᱠᱚᱢ ᱯᱷᱨᱮᱢ ᱦᱤᱡᱩᱜ ᱠᱟᱱ ᱫᱚ ᱱᱮᱛᱟᱨ ᱢᱟ

ᱟᱪᱪᱷᱟ ᱟᱫᱚ ᱟᱹᱞᱤᱧ ᱞᱟᱹᱭᱮᱫ ᱛᱟᱦᱮᱫᱼᱟ ᱟᱹᱵᱤᱱ ᱦᱮᱡ ᱠᱟᱛᱮ ᱧᱮᱞ ᱵᱤᱱ ᱥᱮ ᱦᱟᱸᱜ ᱦᱮᱸ ᱮᱱᱠᱷᱟᱱ ᱱᱟᱯᱟᱭᱚᱜᱼᱟ ᱟᱵᱤᱱ ᱞᱮᱠᱟᱱ ᱦᱚᱲᱦᱚᱸ ᱟᱹᱜᱩᱛᱚᱨᱟᱭᱮᱵᱮᱱ ᱦᱮᱸ ᱛᱤᱥᱠᱚᱛᱮᱵᱮᱱ ᱦᱤᱡᱩᱜ ᱠᱟᱱᱟ ᱟᱪᱪᱷᱟ ᱚᱼᱦᱚ ᱚᱼᱦᱚ ᱦᱳᱭ ᱦᱮᱸ ᱦᱮᱸ ᱴᱷᱤᱠ ᱜᱮᱭᱟ ᱢᱟ